ᱦᱮᱸ ᱱᱚᱣᱟ ᱫᱚ ᱰᱟᱠᱛᱟᱨ ᱚᱲᱟᱜ ᱠᱟᱱᱟ ᱚ ᱱᱚᱣᱟ ᱛᱤᱱ ᱠᱷᱚᱱ ᱛᱤᱱ ᱜᱷᱟᱹᱨᱤᱡ ᱡᱷᱤᱡ ᱛᱟᱸᱦᱮᱱᱟ ᱦᱮᱸ ᱛᱟᱦᱞᱮ ᱱᱚᱣᱟ ᱫᱚ ᱵᱳᱞᱯᱩᱨ ᱜᱮ ᱠᱟᱱᱟ ᱛᱚ ᱚ ᱟᱨ ᱟᱨ ᱚᱠᱟᱨᱮ ᱪᱮᱢᱵᱟᱨ ᱦᱮᱱᱟᱜᱼᱟ ᱚᱠᱟ ᱡᱟᱭᱜᱟ ᱨᱮ ᱦᱮᱸ ᱚ ᱚ ᱦᱮᱸ ᱤᱧᱫᱚ ᱚᱱᱟ ᱯᱟᱲᱟᱜᱮᱨᱟᱢ ᱠᱷᱚᱱᱤᱧ ᱯᱷᱳᱱᱫᱟ ᱵᱟᱸᱫᱽᱞᱳ ᱰᱟᱝᱜᱟ ᱠᱷᱚᱡ ᱦᱮᱸ ᱟᱫᱚ ᱛᱟᱦᱞᱮ ᱯᱷᱳᱱ ᱛᱮᱜᱮ ᱧᱩᱛᱩᱢ ᱫᱚ ᱚᱞ ᱦᱩᱭᱩᱜ ᱟᱛᱳ ᱚ ᱚ ᱟᱪᱪᱷᱟ ᱴᱷᱤᱠ ᱜᱮᱭᱟ ᱟᱫᱚ ᱟᱨ ᱱᱚᱣᱟ ᱨᱮᱭᱟᱜ ᱯᱷᱤ ᱫᱚ ᱛᱤᱱᱟᱹᱜ ᱠᱟᱛᱮᱜ ᱠᱟᱱᱟ ᱤᱧ ᱫᱚ ᱢᱟᱡᱷᱮ ᱢᱟᱡᱷᱮ ᱞᱟᱡ ᱦᱟᱥᱩ ᱤᱫᱤᱧ ᱠᱟᱱᱟ ᱪᱷᱚ ᱢᱟᱥ ᱫᱷᱚᱨᱮ ᱞᱟᱡ ᱦᱟᱹᱥᱩᱧ ᱠᱟᱱᱟ ᱵᱟᱝ ᱞᱟᱦᱟ ᱛᱮᱫᱚ ᱵᱟᱹᱧ ᱪᱟᱞᱟᱣ ᱠᱟᱱᱟ ᱯᱨᱚᱛᱷᱚᱢ ᱜᱤᱧ ᱧᱮᱞ ᱦᱚᱪᱚᱜᱼᱟ ᱚ ᱟᱪᱪᱷᱟ ᱛᱟᱦᱞᱮ ᱴᱷᱤᱠ ᱜᱮᱭᱟ ᱤᱧ ᱪᱟᱞᱟᱜᱼᱟ ᱟᱫᱚ ᱢᱟᱡᱷᱮ ᱢᱟᱡᱷᱮ ᱞᱟᱡ ᱦᱟᱹᱥᱩᱭᱤᱧᱼᱟ ᱟᱨ ᱠᱚᱢᱚᱜ ᱛᱤᱧᱟ ᱦᱟᱹᱥᱩᱭᱤᱧᱼᱟ ᱠᱚᱢᱚᱜ ᱛᱤᱧᱟ ᱮᱭᱨᱚᱠᱚᱢ ᱮᱭᱨᱚᱠᱚᱢ ᱦᱩᱭᱩᱜ ᱠᱟᱱ ᱛᱤᱧᱟ ᱢᱳᱴᱟᱢᱩᱴᱤ ᱪᱷᱚ ᱢᱟᱥ ᱫᱷᱚᱨᱮ ᱦᱟᱹᱥᱩᱤᱫᱤᱧ ᱠᱟᱱᱟ ᱦᱮᱸ ᱦᱮᱸ ᱴᱟᱹᱰᱤ ᱛᱮᱫᱚ ᱵᱟᱝ ᱮᱢᱱᱤ ᱨᱚᱦᱚᱲᱮ ᱦᱟᱹᱥᱩᱧ ᱠᱟᱱᱟ ᱨᱚᱦᱚᱲ ᱛᱮ ᱦᱮᱸ ᱢᱟ ᱧᱩᱛᱮ ᱥᱚᱢᱚᱥᱥᱟ ᱢᱟ ᱦᱮᱱᱟᱜ ᱜᱮ ᱦᱮᱸ ᱚᱢᱵᱚᱞ ᱴᱚᱢᱵᱚᱞ ᱦᱚᱸ ᱦᱩᱭ ᱜᱚᱫᱚᱜ ᱛᱤᱧᱟ ᱚᱢᱵᱚᱞᱚᱜ ᱜᱤᱭᱟᱤᱧ ᱦᱚᱡᱚᱢ ᱢᱟᱱᱮ ᱴᱷᱤᱠ ᱨᱚᱠᱚᱢ ᱵᱟᱝ ᱦᱚᱡᱚᱢᱚᱜ ᱛᱤᱧᱟ ᱦᱮᱸ ᱦᱮᱸ ᱦᱮᱸ ᱱᱚᱣᱟᱜᱮ ᱯᱟᱲᱟᱜᱮᱨᱟᱢ ᱨᱮ ᱩᱱᱠᱩ ᱠᱟᱹᱴᱤᱡ ᱦᱟᱛᱩᱲᱤ ᱰᱟᱠᱛᱟᱨ ᱴᱷᱮᱱ ᱤᱧ ᱡᱚᱢ ᱵᱟᱲᱟ ᱠᱟᱫᱟ ᱟᱫᱚ ᱵᱟᱝ ᱠᱚᱢ ᱠᱟᱱ ᱛᱤᱧᱟ ᱦᱮᱸ ᱦᱮᱸ ᱱᱩᱠᱩ ᱴᱷᱮᱡ ᱫᱚ ᱯᱨᱮᱥᱠᱨᱤᱯᱥᱚᱱ ᱫᱚ ᱵᱟᱹᱱᱩᱜ ᱟᱛᱳ ᱮᱢᱱᱤ ᱞᱟᱹᱭ ᱟᱠᱚᱣᱟ ᱞᱟᱡ ᱦᱟᱹᱥᱩᱧ ᱠᱟᱱᱟ ᱥᱮᱵᱷᱟᱵᱮ ᱨᱟᱱ ᱠᱚ ᱮᱢᱟᱧ ᱡᱚᱢ ᱠᱟᱫᱟ ᱱᱤᱭᱟᱹ ᱯᱨᱮᱥᱠᱨᱤᱯᱥᱚᱱ ᱫᱚ ᱵᱟᱹᱱᱩᱜᱼᱟ ᱦᱮᱸ ᱦᱮᱸ ᱦᱮᱸ ᱛᱟᱦᱞᱮ ᱥᱮᱨᱚᱢ ᱧᱩᱛᱩᱢ ᱤᱧ ᱚᱞ ᱦᱚᱪᱚᱭᱟ ᱮ ᱪᱟᱞᱟᱜᱼᱟ ᱟᱫᱚ ᱤᱭᱟᱹ ᱪᱷᱚᱵᱤ ᱴᱚᱵᱤ ᱦᱩᱭᱩᱜ ᱟᱥᱮ ᱞᱟᱡ ᱨᱮᱱᱟᱜ ᱦᱮᱸ ᱦᱮᱸ ᱦᱮᱸ ᱦᱮᱸ ᱪᱮᱫᱟᱜ ᱥᱮ ᱟᱭᱢᱟ ᱫᱤᱱ ᱜᱤᱧ ᱡᱚᱢ ᱠᱟᱜᱼᱟ ᱱᱚᱜᱼᱚᱭ ᱪᱷᱚᱢᱟᱥ ᱫᱷᱚᱨᱮ ᱦᱟᱹᱥᱩᱧ ᱠᱟᱱᱟ ᱩᱱᱠᱩ ᱰᱟᱠᱛᱟᱨ ᱴᱷᱮᱡ ᱦᱟᱹᱛᱩᱲᱤ ᱰᱟᱠᱛᱟᱨ ᱴᱷᱮᱡ ᱪᱷᱚ ᱢᱟᱥ ᱫᱷᱚᱨᱮ ᱜᱮ ᱨᱟᱱᱤᱧ ᱡᱚᱢ ᱤᱫᱤᱭᱮᱜ ᱠᱟᱱ ᱛᱟᱸᱦᱮᱱ ᱜᱮᱭᱟ ᱠᱤᱱᱛᱩ ᱵᱟᱝ ᱠᱚᱢ ᱠᱟᱱ ᱛᱤᱧᱟ ᱦᱮᱸ ᱦᱮᱸ ᱵᱮᱥ ᱛᱟᱦᱞᱮ ᱤᱧ ᱜᱟᱯᱟᱜᱤᱧ ᱧᱩᱛᱩᱢᱤᱧ ᱚᱞ ᱦᱚᱪᱚᱭᱮᱫᱟ ᱟᱨᱤᱧ ᱪᱟᱞᱟᱜᱼᱟ ᱦᱮᱸ ᱟᱨ ᱩᱱᱤ ᱰᱟᱠᱛᱟᱨ ᱫᱚ ᱫᱩᱲᱩᱵ ᱠᱟᱱᱟᱭ ᱫᱚᱥ ᱵᱟᱡᱮ ᱠᱷᱚᱱ ᱛᱚ ᱚ ᱦᱮᱸ ᱴᱷᱤᱠ ᱜᱮᱭᱟ ᱠᱟᱨᱚᱱ ᱠᱚᱭᱮᱠ ᱫᱤᱱ ᱠᱷᱚᱱᱜᱤᱧ ᱢᱮᱱᱫᱟ ᱪᱟᱞᱟᱜᱼᱟ ᱚᱱᱟ ᱢᱤᱫ ᱫᱷᱟᱣ ᱤᱧ ᱫᱮᱠᱷᱟᱜᱼᱟ ᱠᱟᱨᱚᱱ ᱩᱱᱠᱩ ᱦᱟᱛᱩᱲᱤ ᱰᱟᱠᱛᱟᱨ ᱴᱷᱮᱡ ᱫᱚ ᱟᱨ ᱵᱟᱝ ᱠᱚᱢᱚᱜ ᱠᱟᱱ ᱛᱤᱧᱟᱹ ᱞᱟᱡ ᱦᱟᱹᱥᱩ ᱦᱮᱸ